ᱢᱟᱜᱷ ᱨᱮᱱᱟᱜ ᱯᱳᱭᱞᱳ ᱯᱷᱟᱹᱜᱩᱱ ᱨᱮᱱᱟᱜ ᱵᱟᱨ ᱜᱮᱞ ᱢᱚᱬᱮ ᱪᱟᱹᱛ ᱨᱮᱱᱟᱜ ᱯᱮ ᱜᱮᱞ ᱵᱳᱭᱥᱟᱠᱷ ᱨᱮᱱᱟᱜ ᱢᱤᱫ ᱜᱮᱞ ᱡᱷᱮᱸᱴ ᱨᱮᱱᱟᱜ ᱵᱟᱨ ᱜᱮᱞ ᱯᱩᱱ ᱟᱥᱟᱲ ᱨᱮᱱᱟᱜ ᱢᱤᱫᱜᱮᱞ ᱢᱚᱬᱮ ᱥᱨᱟᱵᱚᱱ ᱨᱮᱱᱟᱜ ᱵᱟᱨᱜᱮᱞ ᱵᱷᱟᱫᱚᱨ ᱨᱮᱱᱟᱜ ᱵᱟᱨᱜᱮᱞ ᱛᱩᱨᱩᱭ ᱟᱥᱥᱤᱱ ᱨᱮᱱᱟᱜ ᱢᱤᱫ ᱜᱮᱞ ᱢᱤᱫ